ᱡᱷᱟᱲᱜᱨᱟᱢ ᱦᱚᱱᱚᱛ ᱨᱮ ᱱᱚᱝᱠᱟᱱ ᱟᱹᱰᱤ ᱟᱭᱢᱟ ᱡᱟᱭᱜᱟ ᱢᱮᱱᱟᱜᱼᱟ ᱡᱟᱦᱟᱸ ᱨᱮᱫᱚ ᱥᱟᱺᱜᱤᱧᱼᱥᱟᱺᱜᱤᱧ ᱨᱮᱱ ᱦᱚᱲ ᱦᱮᱡ ᱠᱟᱛᱮᱜ ᱨᱟᱹᱥᱠᱟᱹᱭᱟᱠᱚ ᱚᱱᱟ ᱠᱚᱫᱚ ᱡᱮᱢᱚᱱ ᱢᱤᱫᱴᱟᱱ ᱦᱩᱭᱩᱜ ᱠᱟᱱᱟ ᱯᱟᱴᱟᱵᱤᱸᱫᱟᱹ ᱜᱟᱰᱨᱟᱥᱤᱱᱤ ᱵᱩᱨᱩ ᱜᱷᱟᱜᱽᱨᱟ ᱜᱟᱰᱟ ᱛᱟᱨᱯᱚᱨᱮ ᱦᱟᱹᱛᱤᱢᱟᱨᱟ ᱦᱟᱹᱛᱤᱢᱟᱨᱟ ᱛᱟᱨᱯᱚᱨᱮ ᱢᱮᱱᱟᱜᱼᱟ ᱟᱨ ᱰᱤᱭᱟᱨ ᱯᱟᱨᱠ ᱨᱚᱵᱤᱱᱫᱨᱚ ᱯᱟᱨᱠ ᱢᱮᱱᱟᱜᱼᱟ ᱱᱚᱣᱟ ᱠᱚᱨᱮᱫ ᱥᱟᱺᱜᱤᱧᱼᱥᱟᱺᱜᱤᱧ ᱨᱮᱱ ᱦᱚᱲ ᱦᱮᱡ ᱠᱟᱛᱮᱫ ᱨᱟᱹᱥᱠᱟᱹᱭᱟᱠᱚ ᱟᱨ ᱡᱷᱟᱲᱜᱨᱟᱢ ᱦᱚᱱᱚᱛ ᱨᱮᱱᱟᱜ ᱢᱟᱨᱟᱝ ᱤᱭᱟᱹ ᱫᱚ ᱦᱩᱭᱩᱜ ᱠᱟᱱᱟ ᱯᱟᱴᱟᱵᱤᱸᱫᱷᱟᱹ ᱚᱸᱰᱮ ᱫᱚ

ᱚᱸᱰᱮ ᱫᱚ ᱥᱟᱺᱜᱤᱧᱼᱥᱟᱺᱜᱤᱧ ᱨᱮᱱ ᱦᱚᱲ ᱦᱮᱡ ᱠᱟᱛᱮᱫ ᱨᱟᱹᱥᱠᱟᱹᱭ ᱜᱮᱭᱟ ᱠᱚ ᱨᱟᱹᱥᱠᱟᱹᱭ ᱟᱠᱚ ᱚᱸᱰᱮ ᱫᱚ ᱮᱱᱮᱡᱼᱥᱮᱨᱮᱧ ᱵᱚᱸᱜᱟᱼᱵᱩᱨᱩ ᱠᱚ ᱦᱩᱭᱩᱜ ᱜᱮᱭᱟ ᱟᱨ ᱮᱱᱮᱡ ᱠᱚᱢᱯᱤᱴᱤᱥᱮᱱ ᱦᱩᱭᱩᱜ ᱜᱮᱭᱟ ᱡᱮᱢᱚᱱ ᱵᱷᱩᱣᱟᱹᱝ ᱮᱱᱮᱡ ᱯᱚᱨᱚᱵᱽ ᱮᱱᱮᱡ ᱟᱹᱰᱤ ᱟᱭᱢᱟ ᱱᱚᱝᱠᱟᱱ ᱮᱱᱮᱡ ᱥᱮ ᱥᱮᱨᱮᱧ ᱠᱚᱢᱯᱤᱴᱤᱥᱮᱱ ᱦᱩᱭᱩᱜᱼᱟ